ᱦᱮᱞᱳ ᱰᱨᱟᱭᱵᱷᱟᱨ ᱵᱟᱹᱵᱩ ᱤᱧ ᱡᱚᱢᱤᱥᱥᱚᱨ ᱢᱩᱨᱢᱩᱧ ᱢᱮᱱ ᱮᱫᱟ ᱯᱩᱨᱩᱞᱤᱭᱟᱹ ᱪᱟᱞᱟᱜ ᱞᱟᱹᱜᱤᱫ ᱢᱚᱬᱮ ᱫᱤᱱ ᱞᱟᱦᱟᱨᱮ ᱤᱧ ᱢᱚᱬᱮ ᱦᱟᱡᱟᱨ ᱴᱟᱠᱟ ᱛᱤᱧ ᱵᱩᱠᱤᱝ ᱞᱮᱫ ᱛᱟᱢᱟ ᱟᱢᱟᱜ ᱜᱟᱹᱰᱤ ᱮᱱᱠᱷᱟᱱ ᱟᱞᱮ ᱚᱲᱟᱜ ᱨᱮ ᱨᱩᱣᱟᱹ ᱦᱟᱹᱥᱩ ᱠᱷᱟᱹᱛᱤᱨ ᱱᱚᱣᱟ ᱵᱩᱠᱤᱝ ᱫᱚᱧ ᱵᱟᱹᱛᱤᱞ ᱠᱟᱹᱛᱤᱧ ᱢᱮ ᱟᱫᱚ ᱡᱟᱦᱟᱸ ᱢᱚᱬᱮ ᱦᱟᱡᱟᱨ ᱴᱟᱠᱟ ᱟᱢᱤᱧ ᱮᱢ ᱟᱠᱟᱫ ᱢᱮᱭᱟ ᱚᱱᱟᱫᱚᱢ ᱯᱷᱮᱨᱚᱛ ᱠᱟᱛᱤᱧᱟ